ᱥᱟᱱᱛᱟᱲ ᱥᱟᱶᱛᱟᱨᱮ ᱛᱤᱨᱞᱟᱹ ᱠᱚᱣᱟᱜ ᱴᱷᱟᱶ ᱤᱫᱤᱠᱟᱛᱮᱜ ᱟᱢᱟᱜ ᱫᱤᱥ ᱦᱩᱫᱤᱥ ᱞᱟᱹᱭ ᱥᱚᱫᱚᱨ ᱢᱮ ᱥᱟᱱᱛᱟᱲ ᱥᱟᱶᱛᱟᱨᱮ ᱛᱤᱨᱞᱟᱹ ᱠᱚᱣᱟᱜ ᱴᱷᱟᱶ ᱫᱚ ᱟᱹᱰᱤᱜᱮ ᱢᱮᱱᱟᱜ ᱟᱠᱟᱫᱟ ᱞᱟᱦᱟ ᱠᱷᱚᱡ ᱫᱚ ᱠᱟᱨᱚᱱ ᱞᱟᱦᱟᱫᱚ ᱢᱟᱱᱮ ᱥᱤᱠᱷᱟᱱᱟᱹᱛ ᱤᱫᱤ ᱠᱟᱛᱮᱜ ᱩᱱᱟᱹᱜ ᱪᱮᱸᱜᱷᱟᱣᱱᱟ ᱵᱟᱝ ᱛᱟᱦᱮᱸ ᱠᱟᱱᱟ ᱠᱷᱟᱹᱞᱤ ᱚᱲᱟᱜ ᱫᱩᱣᱟᱹᱨ ᱨᱮ ᱠᱟᱹᱢᱤ ᱛᱟᱞᱟᱨᱮ ᱥᱮ ᱵᱚᱸᱜᱟ ᱵᱩᱨᱩ ᱛᱟᱞᱟᱨᱮᱜᱮ ᱩᱱᱠᱩ ᱚᱲᱟᱜ ᱦᱚ ᱡᱟᱯᱟᱜ ᱨᱤᱜᱤᱠᱩ ᱛᱟᱦᱮᱱ ᱠᱟᱱᱛᱟᱦᱮᱱ ᱢᱮᱱᱠᱷᱟᱱ ᱱᱤᱛᱚᱝ ᱫᱚ ᱚᱱᱟ ᱵᱟᱫ ᱠᱟᱛᱮᱜ ᱦᱚᱸ ᱵᱟᱦᱟᱨᱮ ᱩᱰᱩᱜ ᱥᱮ ᱡᱟᱦᱟᱸᱥᱮᱫ ᱞᱟᱯᱷᱟᱝ ᱥᱮᱪᱮᱫ ᱞᱟᱹᱜᱤᱫ ᱵᱟᱦᱟᱨᱮ ᱚᱞ ᱯᱟᱲᱦᱟᱣ ᱨᱮ ᱥᱩᱡᱚᱜ ᱥᱩᱵᱤᱫᱷᱟᱠᱩ ᱧᱟᱢ ᱟᱠᱟᱫᱟ ᱟᱨ ᱡᱟᱦᱟᱸ ᱢᱮᱫᱛᱮᱠᱩ ᱧᱮᱞᱮᱫ ᱠᱚᱣᱟ ᱡᱮ ᱥᱟᱱᱛᱟᱲ ᱛᱤᱨᱞᱟᱹᱠᱩ ᱪᱮᱫᱞᱮᱠᱟ ᱢᱟᱱᱮ ᱚᱞ ᱯᱟᱲᱦᱟᱣ ᱨᱮ ᱞᱟᱦᱟᱛᱮ ᱟᱱᱟᱴ ᱚᱱᱠᱟ ᱵᱟᱝᱠᱩ ᱨᱮᱵᱮᱱ ᱠᱟᱱᱛᱟᱦᱮᱸᱜ ᱚᱲᱟᱜ ᱦᱚᱲ ᱢᱮᱱᱠᱷᱟᱱ ᱱᱤᱛᱚᱜ ᱫᱚ ᱚᱱᱟ ᱧᱮᱞᱚᱜ ᱠᱟᱱᱟ ᱡᱮ ᱱᱤᱛᱚᱝ ᱫᱚ ᱚᱲᱟᱜ ᱦᱚᱲ ᱥᱮ ᱥᱟᱶᱛᱟᱨᱮᱦᱚᱸ ᱢᱟᱱᱮ ᱱᱟᱱᱟ ᱦᱩᱱᱟᱹᱨ ᱨᱚᱰᱚᱡ ᱠᱚᱪᱞᱚᱱ ᱫᱚ ᱵᱟᱝᱠᱩ ᱥᱟᱦᱟᱣᱮᱫᱟ ᱚᱱᱟ ᱞᱟᱹᱜᱤᱫ ᱛᱮ ᱵᱟᱝᱠᱷᱟᱱ ᱢᱤᱫᱴᱟᱝ ᱛᱤᱨᱞᱟᱹᱥᱮᱪᱮᱫ ᱞᱟᱹᱜᱤᱫ ᱛᱮ ᱟᱹᱰᱤ ᱠᱤᱪᱷᱩ ᱚᱱᱟᱨᱮ ᱧᱮᱞ ᱧᱟᱢᱚᱜ ᱟ ᱢᱟᱱᱮ ᱛᱚᱦᱚᱫ ᱛᱟᱹᱠᱤᱡ ᱛᱟᱦᱮᱱᱟ ᱚᱱᱟ ᱛᱟᱞᱟᱛᱮ ᱯᱟᱨᱚᱢᱚᱜᱟᱭ ᱛᱚ ᱚᱱᱠᱟᱜᱤ ᱱᱮᱛᱚᱝ ᱫᱚ ᱞᱟᱹᱴᱩ ᱞᱟᱹᱴᱩ ᱦᱩᱫᱟᱹ ᱨᱮᱦᱚᱸ ᱚᱱᱟ ᱠᱷᱟᱹᱛᱤᱨ ᱛᱮ ᱥᱟᱱᱛᱟᱲ ᱛᱤᱨᱞᱟᱹᱠᱩ ᱠᱩ ᱪᱟᱞᱟᱣ ᱟᱠᱟᱱᱟ ᱤᱧ ᱫᱚ ᱚᱱᱟᱜᱤᱧ ᱞᱟᱹᱭᱟ ᱞᱟᱦᱟᱠᱷᱚᱡ ᱫᱚ ᱱᱤᱛᱚᱝ ᱟᱹᱰᱤᱜᱤ ᱟᱹᱨᱩᱯᱷᱮᱨᱟᱣ ᱟᱠᱟᱱᱟ ᱥᱮᱪᱮᱫ ᱥᱮ ᱥᱟᱱᱛᱟᱲ ᱥᱟᱶᱛᱟᱨᱮ ᱛᱤᱨᱞᱟᱹᱠᱚᱣᱟᱜ ᱡᱟᱦᱟᱸ ᱧᱮᱞ ᱨᱮᱭᱟᱜ ᱫᱷᱟᱨᱚᱱᱟ ᱛᱟᱦᱮᱸ ᱠᱟᱱᱛᱟᱠᱩᱣᱟ ᱚᱱᱟᱠᱚᱫᱚ ᱟᱹᱰᱤᱴᱟ ᱵᱚᱫᱚᱞ ᱦᱮᱡ ᱟᱠᱟᱱᱟ